ᱦᱚᱸ ᱚᱠᱚᱭᱮᱢ ᱢᱮᱱᱮᱫᱼᱟ ᱦᱚᱸ ᱚᱠᱚᱭᱮᱢ ᱢᱮᱱᱮᱫᱼᱟ

ᱚ ᱟᱪᱪᱷᱟ ᱟᱪᱪᱷᱟ ᱢᱮᱱᱫᱟᱹᱧ ᱦᱟᱸ ᱦᱟᱸ ᱦᱚᱸ ᱦᱚᱸ ᱦᱳᱭ ᱦᱳᱭ ᱚᱱᱟ ᱨᱟᱱ ᱫᱚ ᱦᱳᱭ ᱟᱹᱞᱤᱧ ᱴᱷᱮᱱ ᱜᱮ ᱟᱹᱞᱤᱧ ᱴᱷᱮᱱ ᱜᱮ ᱦᱤᱡᱩᱜ ᱵᱤᱱ ᱨᱟᱱ ᱤᱫᱤ ᱫᱚ ᱦᱳᱭ ᱟᱨ ᱡᱚᱢ ᱵᱤᱱ ᱦᱚᱸ ᱦᱚᱸ ᱦᱚᱸ ᱦᱤᱡᱩᱜ ᱵᱤᱱ ᱛᱚᱵᱮ ᱨᱟᱱ ᱦᱚᱸ ᱦᱤᱡᱩᱜ ᱵᱤᱱ ᱛᱚᱵᱮ ᱨᱟᱱ ᱤᱫᱤ ᱵᱤᱱ ᱚᱱᱟᱫᱚ ᱦᱳᱭ ᱚ ᱦᱳᱭ ᱦᱳᱭ ᱦᱤᱡᱩᱜ ᱵᱮᱱ ᱱᱟᱦᱟᱜ ᱛᱚᱵᱮ ᱨᱟᱱ ᱤᱫᱤ ᱵᱤᱱ ᱟᱫᱚ ᱢᱟ ᱢᱟᱛᱷᱟ ᱠᱚ ᱦᱟᱹᱥᱩᱭᱮᱫ ᱢᱚᱪᱟ ᱠᱚ ᱢᱟᱛᱷᱟ ᱠᱚ ᱦᱟᱹᱥᱩᱭᱮᱫ ᱵᱮᱱᱟ ᱚ ᱦᱚᱸ ᱦᱚᱸ ᱦᱚᱸ ᱟᱹᱵᱤᱱ ᱦᱤᱡᱩᱜ ᱵᱤᱱ ᱥᱮ ᱱᱟᱦᱟᱜ ᱨᱟᱱ ᱤᱫᱤ ᱫᱚ ᱦᱳᱭ ᱦᱳᱭ ᱚᱱᱟ ᱜᱮ ᱦᱚᱸ ᱦᱤᱡᱩᱜ ᱵᱤᱱ ᱱᱟᱦᱟᱜ ᱤᱭᱟᱹ ᱨᱟᱱᱞᱤᱧ ᱞᱟᱜᱟᱣ ᱟᱵᱤᱱᱟ ᱱᱟᱦᱟᱜ ᱪᱟᱵᱟᱜ ᱟᱠᱚ ᱱᱟᱦᱟᱜ ᱚᱱᱟ ᱫᱚ ᱦᱳᱭ ᱦᱳᱭ ᱡᱚᱢ ᱫᱚ ᱵᱟᱢ ᱡᱚᱢ ᱫᱟᱲᱮᱭᱟᱜ ᱠᱟᱱᱟ ᱫᱟᱠᱟ ᱠᱚ ᱦᱳᱭ ᱡᱚᱢ ᱵᱤᱰᱟᱹᱣ ᱵᱮᱱ ᱦᱟᱸᱜ ᱱᱚᱣᱟ ᱨᱟᱱᱛᱮ ᱪᱟᱵᱟᱜᱼᱟᱠᱚ ᱱᱟᱦᱟᱜ ᱱᱚᱣᱟ ᱨᱟᱱ ᱦᱚᱸ ᱦᱚᱸ ᱦᱚᱸ ᱦᱤᱡᱩᱜ ᱵᱤᱱ ᱦᱳᱭ ᱦᱳᱭ ᱢᱟ ᱛᱚᱵᱮ ᱫᱟ ᱯᱟᱨᱥᱮᱱ ᱤᱭᱩ ᱟᱨ ᱥᱯᱤᱠᱤᱝ